ᱡᱮᱢᱚᱱ ᱟᱵᱚ ᱫᱤᱥᱚᱢ ᱠᱚᱨᱮᱜ ᱚᱱᱠᱟ ᱴᱷᱤᱠ ᱢᱟᱪᱷᱟ ᱢᱟᱥᱴᱟᱨ ᱠᱚ ᱚᱱᱠᱟ ᱯᱨᱟᱭᱢᱟᱨᱤ ᱠᱚᱨᱮᱜ ᱡᱮᱢᱚᱱ ᱵᱳᱭ ᱠᱚ ᱴᱷᱤᱠ ᱢᱟᱪᱷᱟ ᱵᱟᱝᱠᱚ ᱧᱟᱢᱮᱜᱼᱟ ᱮᱱᱠᱷᱟᱱ ᱴᱷᱤᱠ ᱢᱟᱪᱷᱟ ᱯᱚᱲᱟᱥᱩᱱᱟ ᱦᱚᱸ ᱚᱱᱠᱟ ᱵᱟᱝ ᱦᱩᱭᱩᱜ ᱠᱟᱱ ᱛᱟᱠᱚᱣᱟ ᱮᱱᱠᱷᱟᱱ ᱵᱟᱭᱨᱮ ᱵᱟᱭᱨᱮ ᱫᱤᱥᱚᱢ ᱠᱚᱨᱮ ᱫᱚ ᱚᱱᱮᱠᱴᱟ ᱠᱳᱪᱤᱝ ᱢᱟᱥᱴᱟᱨ ᱠᱚ ᱛᱟᱦᱮᱱᱟ ᱚᱱᱟ ᱥᱟᱶᱛᱮ ᱚᱱᱮᱠᱴᱟ ᱵᱷᱟᱜᱮ ᱵᱷᱟᱜᱮ ᱤᱥᱠᱩᱞ ᱠᱚᱨᱮᱱᱟᱜ ᱥᱩᱡᱳᱜᱽ ᱥᱩᱵᱤᱫᱷᱟ ᱛᱟᱦᱮᱱ ᱛᱟᱠᱚᱣᱟ ᱮᱱᱠᱷᱟᱱ ᱟᱵᱚ ᱫᱚ ᱟᱵᱚ ᱱᱚᱣᱟ ᱫᱷᱟᱨᱮ ᱯᱟᱥᱮ ᱠᱚᱨᱮ ᱫᱚ ᱚᱱᱠᱟᱱ ᱥᱩᱡᱳᱜᱽ ᱥᱩᱵᱤᱫᱷᱟ ᱫᱚ ᱵᱟᱝᱵᱚᱱ ᱧᱟᱢ ᱫᱟᱲᱮᱜ ᱠᱟᱱᱟ ᱮᱱᱠᱷᱟᱱ ᱵᱟᱭᱨᱮ ᱠᱚᱨᱮᱜ ᱫᱚ ᱚᱱ ᱚᱱᱠᱟᱱᱟᱜ ᱫᱤᱥᱚᱢ ᱠᱚᱨᱮ ᱫᱚ ᱱᱚᱜᱼᱚᱝᱠᱟ ᱵᱷᱟᱜᱮ ᱵᱷᱟᱜᱮ ᱡᱟᱭᱜᱟ ᱨᱮᱠᱚ ᱪᱟᱞᱟᱜ ᱠᱟᱱᱟ ᱟᱫᱚ ᱵᱷᱟᱜᱮ ᱵᱷᱟᱜᱮ ᱡᱟᱭᱜᱟ ᱨᱮ ᱥᱮᱱ ᱠᱟᱛᱮ ᱪᱟᱹᱠᱨᱤ ᱵᱟᱹᱠᱨᱤ ᱦᱚᱸ ᱧᱟᱢᱮᱜ ᱧᱟᱢ ᱮᱜᱼᱟ ᱮᱱᱠᱷᱟᱱ ᱟᱵᱚ ᱱᱚᱣᱟ ᱫᱤᱥᱚᱢ ᱠᱚᱨᱮ ᱫᱚ ᱪᱟᱹᱠᱨᱤ ᱵᱟᱹᱠᱨᱤ ᱫᱚ ᱪᱮᱫ ᱪᱮᱫ ᱵᱟᱝᱵᱚᱱ ᱧᱟᱢ ᱫᱟᱲᱮᱭᱟᱜ ᱠᱟᱱᱟ ᱮᱱᱠᱷᱟᱱ ᱵᱷᱟᱜᱮ ᱯᱟᱲᱦᱟᱣ ᱦᱚᱸ ᱚᱱᱠᱟ ᱚᱱᱠᱟ ᱟᱵᱚ ᱫᱤᱥᱚᱢ ᱠᱚᱨᱮ ᱫᱚ ᱵᱟᱝ ᱧᱟᱢᱚᱜ ᱵᱟᱝ ᱠᱷᱟᱹᱛᱤᱨᱟᱜ ᱚᱱᱟᱭ ᱠᱷᱟᱹᱛᱤᱨᱟᱜ ᱛᱮ ᱵᱟᱝ ᱯᱟᱲᱦᱟᱣ ᱦᱚᱸ ᱵᱟᱝ ᱦᱩᱭᱩᱜ ᱠᱟᱱ ᱛᱟᱦᱮᱱᱟ ᱵᱟᱭᱨᱮ ᱫᱤᱥᱚᱢ ᱠᱚᱨᱮ ᱫᱚ ᱚᱱᱟ ᱥᱤᱧ ᱧᱤᱫᱟᱹ ᱠᱚ ᱴᱤᱭᱩᱥᱚᱱ ᱠᱚᱣᱟ ᱚᱱᱟ ᱠᱷᱟᱹᱛᱤᱨ ᱩᱱᱠᱩ ᱵᱷᱟᱜᱮ ᱵᱷᱟᱜᱮ ᱠᱚ ᱨᱮᱡᱟᱞᱴᱼᱟ ᱚᱱᱟ ᱠᱷᱟᱹᱛᱤᱨ ᱩᱱᱠᱩ ᱥᱩᱡᱳᱜᱽ ᱥᱩᱵᱤᱫᱷᱟ ᱡᱮᱢᱚᱱ ᱥᱚᱨᱠᱟᱨ ᱥᱮᱡ ᱠᱷᱚᱡ ᱦᱚᱸ ᱵᱷᱟᱜᱮ ᱠᱟᱛᱮ ᱠᱚ ᱧᱟᱢ ᱫᱟᱲᱮᱭᱟᱜᱼᱟ ᱚᱱᱟ ᱠᱷᱟᱹᱛᱤᱨ ᱩᱱᱠᱩ ᱫᱚ ᱪᱟᱹᱠᱨᱤ ᱵᱟᱹᱠᱨᱤ ᱠᱚᱦᱚᱸ ᱵᱟᱜᱮ ᱠᱟᱛᱮ ᱠᱚ ᱧᱟᱢᱟ